ᱦᱮᱞᱳ ᱰᱨᱟᱭᱵᱚᱨ ᱮᱢ ᱢᱮᱱᱮᱫᱟ ᱤᱧ ᱢᱟᱫᱷᱟᱭᱯᱩᱨ ᱠᱷᱚᱱᱤᱧ ᱯᱷᱳᱱ ᱟᱠᱟᱫᱟ ᱜᱟᱹᱰᱤ ᱵᱷᱟᱰᱟᱭ ᱞᱟᱹᱜᱤᱫ ᱜᱟᱯᱟ ᱨᱟᱱᱤᱜᱚᱡᱽ ᱤᱧ ᱪᱟᱞᱟᱜ ᱞᱟᱹᱜᱤᱫ ᱚᱱᱟᱛᱮ ᱜᱟᱯᱟ ᱱᱚᱴᱟ ᱡᱚᱷᱚᱛ ᱟᱞᱮ ᱚᱲᱟᱜ ᱛᱮ ᱜᱟᱹᱰᱤᱢ ᱟᱹᱜᱩᱭᱟ ᱨᱟᱡᱤᱜᱚᱡᱽ ᱤᱧ ᱪᱟᱞᱟᱜᱼᱟ ᱰᱨᱟᱭᱵᱚᱨ ᱟᱹᱰᱤ ᱱᱟᱯᱟᱭ ᱛᱮ ᱤᱧ ᱨᱟᱱᱤᱜᱚᱡᱽ ᱛᱮᱢ ᱤᱫᱤ ᱚᱴᱚ ᱠᱟᱫᱤᱧᱟ ᱟᱨᱮᱢ ᱫᱚᱦᱚ ᱚᱴᱚ ᱠᱟᱫᱤᱧᱟ ᱚᱱᱟ ᱠᱷᱟᱹᱛᱤᱨ ᱟᱹᱰᱤ ᱟᱹᱰᱤ ᱥᱟᱨᱦᱟᱣ ᱪᱮᱫᱟᱜ ᱥᱮ ᱤᱧᱟᱹᱜ ᱨᱟᱱᱤᱜᱚᱡᱽ ᱨᱮ ᱡᱟᱦᱟᱸ ᱠᱟᱹᱢᱤ ᱛᱟᱦᱮᱸ ᱠᱟᱱ ᱛᱤᱧᱟᱹᱜ ᱟᱹᱰᱤ ᱱᱟᱯᱟᱭ ᱛᱮ ᱥᱳᱢᱳᱭᱨᱮ ᱦᱩᱭᱮᱢ ᱛᱤᱧᱟᱹᱚᱱᱟ ᱠᱷᱟᱹᱛᱨ ᱟᱹᱰᱤ ᱟᱹᱰᱤ ᱜᱮ ᱥᱟᱨᱦᱟᱣ